ᱤᱧᱟᱹᱜ ᱱᱮᱜᱮᱴᱤᱵ ᱮᱠᱥᱯᱤᱨᱤᱭᱮᱱᱥ ᱡᱟᱦᱟᱸ ᱥᱮᱠᱮᱱᱰ ᱯᱨᱳᱰᱟᱠᱴ ᱚᱱᱟ ᱫᱚ ᱦᱩᱭᱩᱜ ᱠᱟᱱᱟ ᱦᱤᱴᱟᱨ ᱪᱮᱫᱟᱜ ᱥᱮ ᱚᱱᱟ ᱦᱤᱴᱟᱨ ᱫᱚ ᱢᱟᱱᱮ ᱟᱹᱰᱤ ᱡᱟᱹᱥᱛᱤ ᱠᱟᱨᱮᱱᱴᱮ ᱚᱨᱟᱭ ᱢᱟᱱᱮ ᱚᱲᱟᱜ ᱨᱮᱱᱟᱜ ᱠᱟᱨᱮᱱᱴ ᱵᱤᱞ ᱟᱹᱰᱤ ᱡᱟᱹᱛᱤ ᱦᱤᱡᱩᱜᱼᱟ ᱛᱟᱯᱚᱨᱮ ᱡᱟᱦᱟᱸᱭ ᱦᱚᱲ ᱵᱟᱭ ᱵᱟᱰᱟᱭᱟ ᱛᱚ ᱩᱱᱤ ᱦᱚᱲ ᱫᱚ ᱥᱚᱠ ᱦᱚᱸᱭ ᱫᱟᱲᱮᱭᱟᱜᱼᱟᱭ ᱩᱱᱤ ᱦᱚᱲ ᱫᱚ ᱥᱚᱠ ᱦᱚᱸᱭ ᱫᱟᱲᱮᱭᱟᱜᱼᱟᱭ ᱛᱟᱯᱚᱨᱮ ᱡᱟᱦᱟᱸᱭ ᱦᱚᱭᱛᱚ ᱵᱟᱭ ᱵᱟᱲᱟᱭᱟ ᱪᱮᱫ ᱞᱮᱠᱟ ᱠᱚ ᱪᱟᱹᱞᱩ ᱛᱚ ᱩᱱᱤ ᱫᱚ ᱫᱟᱠᱟ ᱠᱚ ᱚᱱᱟᱨᱮᱫᱚ ᱵᱟᱭ ᱤᱥᱤᱱ ᱫᱟᱹᱲᱮᱜᱼᱟ ᱛᱟᱨᱯᱚᱨᱮ ᱚᱱᱟ ᱦᱤᱴᱟᱨ ᱛᱮᱫᱚ ᱡᱩᱫᱤ ᱟᱢ ᱚᱱᱟ ᱴᱷᱤᱠ ᱴᱷᱟᱠ ᱡᱩᱫᱤ ᱵᱟᱢ ᱧᱮᱞᱟ ᱛᱟᱦᱚᱞᱮ ᱫᱚ ᱚᱱᱟ ᱫᱟᱠᱟ ᱦᱚᱸ ᱨᱚᱜᱚ ᱫᱟᱲᱮᱜᱼᱟ ᱟᱨ ᱛᱚ ᱡᱟᱦᱟᱸᱭ ᱡᱩᱫᱤ ᱦᱤᱴᱟᱨ ᱦᱚᱭᱛᱚ ᱵᱟᱠᱚ ᱵᱟᱲᱟᱭᱟ ᱛᱚ ᱚᱱᱟ ᱦᱤᱴᱟᱨ ᱡᱩᱫᱤ ᱠᱚ ᱡᱚᱴᱮᱫ ᱞᱮᱠᱷᱟᱱ ᱛᱚ ᱚᱱᱟ ᱦᱤᱴᱟᱨ ᱛᱮ ᱩᱱᱠᱩ ᱢᱟᱱᱮ ᱟᱜᱷᱟᱛ ᱠᱚ ᱧᱟᱢ ᱫᱟᱲᱮᱜᱼᱟ ᱞᱚ ᱫᱟᱲᱮᱭᱟᱜ ᱠᱚ ᱛᱚ ᱤᱧᱫᱚᱧ ᱢᱚᱱᱮᱭᱟ ᱤᱧ ᱦᱤᱴᱟᱨ ᱫᱚ ᱟᱨᱠᱤ ᱤᱧᱴᱷᱮᱱ ᱫᱚ ᱱᱮᱜᱮᱴᱤᱵ ᱫᱤᱠ ᱠᱟᱱᱟ